ᱟᱞᱮ ᱱᱚᱣᱟ ᱴᱚᱞᱟᱯᱟᱲᱟ ᱥᱩᱨ ᱠᱚᱨᱮ ᱚᱯᱩᱥᱴᱤ ᱜᱤᱫᱽᱨᱟᱹ ᱫᱚ ᱢᱮᱱᱟᱜ ᱠᱚᱜᱮᱭᱟ ᱪᱮᱫᱟᱜ ᱥᱮ ᱠᱟᱹᱴᱤᱡ ᱵᱷᱤᱴᱟᱢᱤᱱ ᱠᱚᱦᱚᱸ ᱚᱵᱷᱟᱵᱽ ᱧᱚᱜ ᱜᱮᱛᱟ ᱠᱚᱣᱟ ᱟᱨ ᱡᱚᱢ ᱚᱱᱠᱟ ᱴᱷᱤᱠ ᱢᱚᱛᱚ ᱵᱟᱝᱠᱚ ᱧᱟᱢ ᱫᱟᱲᱮᱜ ᱠᱟᱱᱟ ᱟᱨ ᱢᱟᱱᱮ ᱳᱡᱚᱱ ᱨᱮᱠᱚ ᱟᱫᱚ ᱩᱱᱟᱹᱜ ᱫᱚ ᱵᱟᱝᱠᱚ ᱦᱩᱭᱩᱜ ᱠᱟᱱᱟ ᱠᱟᱨᱚᱱ ᱮᱠᱮᱱ ᱨᱟᱥᱟᱭᱱᱤᱠ ᱡᱤᱱᱤᱥ ᱡᱚᱢ ᱦᱩᱭᱩᱜ ᱠᱟᱱᱟ ᱥᱮ ᱥᱟᱨ ᱪᱟᱯᱟᱱ ᱡᱤᱱᱤᱥ ᱟᱨ ᱚᱱᱠᱟ ᱵᱤᱱᱟᱹ ᱥᱟᱨ ᱪᱟᱯᱟᱱ ᱡᱤᱱᱤᱥ ᱫᱚ ᱵᱟᱝᱵᱚᱱ ᱡᱚᱢᱮᱫᱟ ᱯᱟᱹᱦᱤᱞ ᱫᱚ ᱛᱟᱦᱮᱸᱠᱟᱱᱟ ᱢᱟᱛᱠᱚᱢ ᱞᱟᱴᱷᱮ ᱮᱭ ᱞᱳᱵᱳᱜ ᱟᱨ ᱟᱲᱟᱜ ᱛᱤᱠᱤ ᱠᱚ ᱞᱚᱣᱟ ᱠᱚ ᱱᱮᱛᱟᱨ ᱫᱚ ᱞᱚᱣᱟ ᱫᱟᱨᱮ ᱠᱚᱦᱚᱸ ᱠᱚ ᱢᱟᱜ ᱪᱟᱵᱟᱭᱮᱫᱟ ᱟᱨ ᱢᱟᱛᱠᱚᱢ ᱞᱟᱴᱷᱮ ᱠᱚᱦᱚᱸ ᱩᱱᱟᱹᱜ ᱫᱚ ᱵᱟᱝ ᱧᱮᱞᱚᱜ ᱠᱟᱱᱟ ᱟᱨ ᱡᱚᱡᱚ ᱡᱟᱝ ᱛᱮᱠᱮ ᱦᱚᱸ ᱩᱱᱟᱹᱜ ᱫᱚ ᱵᱟᱝ ᱧᱟᱢᱚᱜ ᱠᱟᱱᱟ ᱚᱱᱟᱛᱮ ᱚᱯᱩᱥᱴᱤ ᱠᱷᱟᱫᱽᱫᱚ ᱫᱚ ᱥᱮᱴᱮᱨᱚᱜ ᱠᱟᱱᱟ ᱩᱭᱦᱟᱹᱨ ᱦᱮᱡ ᱠᱟᱱᱟ ᱯᱟᱹᱦᱤᱞ ᱫᱚ ᱛᱟᱦᱮᱸᱠᱟᱱᱛᱮ ᱚᱱᱟ ᱠᱚ ᱡᱚᱢ ᱠᱟᱛᱮ ᱜᱮ ᱯᱟᱹᱦᱤᱞ ᱦᱚᱲᱟᱜ ᱥᱟᱥᱛᱷᱚ ᱠᱚᱫᱚ ᱟᱹᱰᱤ ᱵᱷᱟᱜᱮᱼᱵᱷᱟᱜᱮ ᱛᱟᱦᱮᱸᱠᱟᱱ ᱛᱟᱠᱚᱣᱟ ᱟᱨ ᱟᱵᱚ ᱫᱚ ᱱᱮᱛᱟᱨ ᱫᱚ ᱚᱱᱟ ᱨᱟᱥᱟᱭᱱᱤᱠ ᱡᱚᱢ ᱠᱟᱛᱮ ᱡᱷᱚᱛᱚ ᱵᱚᱱ ᱯᱟᱛᱞᱟ ᱪᱟᱵᱟᱜ ᱠᱟᱱᱟ ᱫᱟᱲᱮ ᱦᱚᱸ ᱵᱟᱝ ᱠᱩᱲᱟᱹᱜ ᱠᱟᱱᱟ ᱟᱨ ᱦᱚᱸᱜᱼᱚᱭ ᱴᱚᱞᱟᱯᱟᱲᱟ ᱠᱚᱨᱮ ᱫᱟᱜ ᱠᱚᱨᱮ ᱦᱚᱸ ᱩᱱᱟᱹᱜ ᱫᱚ ᱵᱟᱹᱱᱩᱜ ᱟᱠᱟᱫᱟ ᱡᱚᱠᱷᱚᱱᱮ ᱫᱟᱜᱟ ᱵᱚᱨᱥᱟ ᱨᱮ ᱩᱱᱫᱚ ᱵᱟᱸᱫᱽ ᱯᱩᱠᱷᱨᱤ ᱦᱚᱸ ᱯᱮᱨᱮᱡᱚᱜᱼᱟ ᱟᱨ ᱱᱤᱛᱳᱜ ᱫᱚ ᱵᱟᱸᱫᱽ ᱯᱩᱠᱷᱨᱤ ᱦᱚᱸ ᱟᱸᱡᱮᱫᱚᱜ ᱠᱟᱱᱟ ᱚᱸᱰᱮ ᱜᱮ ᱰᱟᱝᱨᱤ ᱠᱚ ᱧᱩᱭᱫᱟ ᱚᱱᱟ ᱠᱷᱚᱱᱟᱜ ᱜᱮ ᱢᱤᱫ ᱵᱟᱨ ᱡᱟᱦᱟᱸᱭ ᱠᱚ ᱪᱟᱥᱫᱟ ᱟᱨᱮᱡ ᱫᱟᱠᱚ ᱚᱱᱟ ᱠᱚᱨᱮᱫ ᱜᱮ ᱛᱳᱯᱳ ᱵᱟᱲᱟ ᱦᱩᱭᱩᱜ ᱠᱟᱱᱟ ᱟᱨ ᱞᱟᱭᱤᱱ ᱫᱟᱜ ᱦᱚᱸ ᱵᱟᱹᱱᱩᱜ ᱟᱠᱟᱫ ᱛᱟᱞᱮᱭᱟ ᱤᱱᱟᱹ ᱦᱟᱸᱰᱮ ᱱᱟᱸᱰᱮ ᱠᱩᱧ ᱢᱮᱱᱟᱜ ᱟᱠᱟᱫᱟ ᱤᱱᱟᱹ ᱠᱚᱨᱮ ᱜᱮ ᱛᱳᱯᱳ ᱵᱟᱲᱟ ᱦᱚᱸ ᱦᱩᱭᱩᱜ ᱠᱟᱱᱟ ᱟᱨ ᱚᱱᱟ ᱜᱮ ᱧᱩ ᱵᱟᱲᱟ ᱦᱚᱸ ᱦᱩᱭᱩᱜ ᱠᱟᱱᱟ ᱞᱟᱭᱤᱱ ᱫᱟᱜ ᱫᱚ ᱵᱟᱹᱱᱩᱜ ᱟᱠᱟᱫᱟ ᱟᱨ ᱠᱚᱞ ᱦᱚᱸ ᱵᱟᱹᱱᱩᱜ ᱟᱠᱟᱫᱟ ᱚᱱᱟ ᱠᱤᱪᱷᱩ ᱠᱟᱹᱴᱤᱡ ᱥᱚᱨᱠᱟᱨᱮ ᱤᱭᱟᱹᱣ ᱞᱮᱠᱷᱟᱱ ᱫᱚ ᱞᱟᱭᱤᱱ ᱫᱟᱜ ᱠᱚ ᱜᱚᱲᱚ ᱥᱚᱯᱚᱦᱚᱫᱼᱮ ᱮᱢᱟᱞᱮ ᱠᱷᱟᱱ ᱫᱚ ᱠᱟᱹᱴᱤᱡ ᱵᱷᱟᱹᱜᱤ ᱠᱚᱜᱼᱟ ᱯᱟᱹᱭᱠᱟᱹ ᱠᱚᱦᱚᱸ ᱯᱩᱠᱷᱨᱤ ᱠᱚ ᱯᱮᱨᱮᱡ ᱠᱚᱜᱼᱟ ᱜᱟᱹᱰᱭᱟᱹ ᱠᱮᱱᱮᱞ ᱫᱟᱜ ᱦᱚᱸ ᱵᱟᱞᱮ ᱧᱟᱢᱫᱟ ᱟᱨ ᱞᱟᱭᱤᱱ ᱫᱟᱜ ᱦᱚᱸ ᱵᱟᱝ ᱦᱤᱡᱩᱜ ᱠᱟᱱᱟ ᱚᱱᱟᱛᱮ ᱟᱨ ᱰᱷᱮᱠᱚᱡ ᱫᱟᱜ ᱦᱚᱸ ᱵᱟᱹᱱᱩᱜ ᱛᱟᱞᱮᱭᱟ ᱴᱤᱭᱩᱵᱽᱚᱭᱮᱞ ᱠᱚ ᱠᱟᱹᱴᱤᱡᱼᱮ ᱵᱟᱹᱭᱥᱟᱹᱣᱟᱞᱮ ᱠᱷᱟᱱ ᱱᱟᱯᱟᱭ ᱠᱚᱜᱼᱟ